ᱦᱮᱸ ᱤᱧ ᱨᱩ ᱵᱟᱲᱟᱣ ᱠᱟᱹᱫᱟᱹᱧ ᱟᱨ ᱨᱩ ᱦᱚᱸ ᱥᱟᱹᱱᱟᱹᱧ ᱜᱮᱭᱟ ᱪᱮᱫ ᱠᱩᱧ ᱨᱩᱣᱟᱠᱟᱫᱟ ᱴᱟᱢᱟᱠᱤᱧ ᱨᱩᱣᱟᱠᱟᱫᱟ ᱛᱩᱢᱫᱟᱜ ᱤᱧ ᱨᱩᱣᱟᱠᱟᱫᱟ ᱵᱟᱱᱟᱢᱤᱧ ᱨᱩᱣᱟᱠᱟᱫᱟ ᱢᱟᱱᱮ ᱡᱚᱛᱚ ᱜᱤᱧ ᱨᱩᱣᱟᱠᱟᱫᱟ ᱟᱨ ᱨᱩ ᱦᱚᱸ ᱥᱟᱱᱟᱧ ᱜᱮᱭᱟ ᱟᱹᱰᱤ ᱢᱚᱡᱽ ᱟᱸᱡᱚᱢᱚᱜᱼᱟ ᱟᱞᱮ ᱟᱞᱮ ᱫᱚ ᱚᱱᱟ ᱴᱟᱢᱟᱠ ᱡᱟᱦᱟᱸ ᱧᱩᱛᱩᱢᱤᱧ ᱞᱟᱹᱭ ᱠᱮᱫᱟ ᱚᱱᱟ ᱛᱮᱜᱮ ᱟᱞᱮ ᱫᱚᱞᱮ ᱮᱱᱮᱡ ᱥᱮᱨᱮᱧᱟ ᱟᱹᱰᱤ ᱢᱚᱡᱽ ᱟᱹᱰᱤ ᱨᱟᱹᱥᱠᱟᱹ ᱜᱮ ᱵᱩᱡᱩᱜᱼᱟ ᱚᱱᱟ ᱛᱮᱫᱚ ᱛᱚ ᱤᱧ ᱫᱩᱧ ᱨᱩ ᱵᱟᱲᱟᱣᱟᱠᱟᱫᱟ ᱟᱨ ᱨᱩ ᱦᱚᱸ ᱥᱟᱱᱟᱧ ᱜᱮᱭᱟ ᱦᱮᱸ ᱠᱤᱪᱷᱩᱴᱟ ᱩᱱᱟᱹᱜ ᱵᱷᱟᱹᱜᱤ ᱛᱮ ᱵᱟᱹᱧ ᱫᱟᱲᱮᱭᱟᱜᱼᱟ ᱠᱤᱱᱛᱩ ᱫᱟᱲᱮ ᱫᱩᱧ ᱫᱟᱲᱮᱭᱟᱜᱼᱟ ᱛᱚ ᱩᱱᱟᱹᱜ ᱵᱷᱟᱹᱜᱤ ᱫᱚ ᱵᱟᱝ ᱟᱹᱰᱤ ᱢᱟᱱᱮ ᱟᱸᱡᱚᱢ ᱛᱮᱦᱚᱸ ᱟᱹᱰᱤ ᱨᱟᱹᱥᱠᱟᱹ ᱜᱮ ᱟᱸᱡᱚᱢᱚᱜᱼᱟ ᱟᱨ ᱪᱮᱫ ᱟᱹᱰᱤ ᱪᱮᱨᱦᱟ ᱜᱮ ᱢᱟᱱᱮ ᱚᱱᱟ ᱥᱟᱰᱮᱢ ᱟᱸᱡᱚᱢ ᱞᱮᱠᱷᱟᱱ ᱢᱟᱱᱮ ᱤᱭᱟᱹ ᱜᱮ ᱥᱟᱱᱟ ᱢᱮᱭᱟ ᱮᱱᱮᱡ ᱮᱱᱮᱡ ᱜᱮ